ᱤᱧᱫᱚ ᱡᱤᱭᱟᱹᱞᱤ ᱠᱚᱫᱚ ᱟᱹᱰᱤᱧ ᱠᱩᱥᱤᱭᱟᱠᱚᱣᱟ ᱟᱞᱮ ᱨᱮᱱ ᱢᱤᱫᱴᱟᱝ ᱜᱟᱹᱭ ᱢᱮᱱᱟᱭᱟ ᱢᱮᱨᱚᱢ ᱢᱮᱱᱟᱜ ᱠᱚᱣᱟ ᱜᱟᱹᱭ ᱫᱚᱭ ᱟᱲᱜᱳᱣᱟᱠᱟᱫ ᱛᱟᱞᱮᱭᱟ ᱩᱱᱤ ᱜᱟᱹᱭ ᱫᱚ ᱟᱹᱰᱤ ᱡᱚᱛᱱᱚ ᱨᱮᱞᱮ ᱫᱚᱦᱚᱭᱮᱭᱟ ᱩᱢᱩᱞ ᱨᱮᱞᱮ ᱛᱚᱞ ᱠᱟᱭᱟ ᱥᱤᱛᱩᱝ ᱞᱮᱱ ᱠᱷᱟᱱ ᱛᱟᱨᱯᱚᱨᱮ ᱜᱷᱟᱸᱥ ᱞᱮ ᱨᱟᱪᱟᱜ ᱟᱹᱜᱩᱣᱟᱭᱟ ᱫᱟᱜ ᱞᱮ ᱧᱩᱣᱟᱭᱟ ᱨᱩᱣᱟᱹ ᱦᱟᱹᱥᱩ ᱞᱮᱱᱠᱷᱟᱱ ᱰᱟᱠᱴᱟᱨ ᱴᱷᱮᱱ ᱞᱮ ᱤᱫᱤᱭᱮᱭᱟ ᱢᱮᱨᱚᱢ ᱦᱚᱸ ᱚᱱᱠᱟ ᱜᱮ ᱥᱤᱛᱩᱝ ᱨᱮ ᱵᱟᱞᱮ ᱛᱚᱞ ᱠᱚᱣᱟ ᱜᱷᱟᱸᱥ ᱞᱮ ᱨᱟᱪᱟᱜ ᱟᱹᱜᱩᱣᱟᱠᱚᱣᱟ ᱯᱩᱠᱷᱨᱤ ᱟᱹᱲᱮᱨᱮᱞᱮ ᱛᱚᱞ ᱠᱟᱠᱚᱣᱟ ᱛᱟᱨᱯᱚᱨᱮ ᱦᱚᱯᱚᱱ ᱦᱚᱸ ᱚᱱᱠᱟ ᱜᱮ ᱟᱹᱰᱤ ᱡᱚᱛᱱᱚ ᱨᱮᱧ ᱫᱚᱦᱚ ᱠᱚᱣᱟ ᱛᱟᱨᱯᱚᱨᱮ ᱦᱟᱥᱯᱟᱛᱟᱞᱤᱧ ᱤᱫᱤ ᱟᱹᱜᱩ ᱠᱚᱣᱟ ᱛᱟᱨᱯᱚᱨᱮ ᱚᱱᱟ ᱦᱟᱥᱯᱟᱛᱟᱞ ᱨᱮᱱᱟᱜ ᱨᱟᱱ ᱦᱚᱸ ᱟᱹᱜᱩ ᱠᱟᱛᱮᱫ ᱧᱩᱣᱟᱠᱚᱣᱟᱹᱧ ᱥᱚᱢᱚᱭ ᱢᱚᱛᱚ ᱯᱟᱣᱰᱟᱨ ᱛᱚᱣᱟ ᱦᱚᱯᱚᱱ ᱠᱚᱦᱚᱸ ᱯᱟᱣᱰᱟᱨ ᱛᱚᱣᱟ ᱠᱤᱨᱤᱧ ᱟᱹᱜᱩ ᱠᱟᱛᱮᱧ ᱧᱩᱣᱟᱠᱚᱣᱟ ᱟᱫᱚ ᱟᱹᱰᱤ ᱢᱚᱡᱽ ᱠᱚ ᱦᱟᱨᱟᱜᱼᱟ ᱞᱟᱹᱴᱩ ᱞᱟᱹᱴᱩ ᱠᱟᱹᱥᱤ ᱢᱮᱱᱟᱜ ᱠᱚᱣᱟ ᱱᱩᱠᱩ ᱢᱮᱨᱚᱢᱤᱧ ᱟ ᱠᱷᱨᱤᱧ ᱠᱚᱣᱟ ᱟᱹᱠᱷᱨᱤᱧ ᱠᱟᱛᱮᱫ ᱴᱟᱠᱟ ᱯᱚᱭᱥᱟ ᱦᱩᱭᱩᱜ ᱛᱤᱧᱟᱹ ᱦᱩᱭ ᱠᱟᱛᱮᱫ ᱫᱚ ᱚᱱᱟ ᱴᱟᱠᱟ ᱫᱚ ᱟᱭᱢᱟ ᱠᱟᱹᱢᱤᱨᱮ ᱞᱟᱜᱟᱜᱼᱟ